ᱟᱞᱮ ᱟᱛᱳ ᱥᱩᱨ ᱨᱮ ᱢᱤᱫᱴᱟᱝ ᱢᱮᱞᱟ ᱦᱩᱭᱩᱜᱼᱟ ᱫᱟᱱ ᱵᱟᱵᱟ ᱢᱮᱞᱟ ᱚᱱᱟ ᱢᱮᱞᱟ ᱨᱮ ᱤᱧ ᱤᱧ ᱜᱚᱜᱚ ᱛᱟᱠᱚ ᱥᱚᱸᱜᱮ ᱤᱧ ᱥᱮᱱᱚᱜ ᱠᱟᱱ ᱛᱟᱦᱮᱱᱟ ᱠᱟᱹᱴᱤᱡ ᱨᱮ ᱚᱱᱟ ᱢᱮᱞᱟ ᱨᱮ ᱤᱧ ᱯᱩᱛᱩᱞ ᱛᱷᱟᱹᱨᱤ ᱵᱟᱹᱴᱤ ᱟᱨᱚ ᱟᱭᱢᱟ ᱠᱤᱪᱷᱩᱧ ᱦᱟᱛᱟᱣᱮᱫ ᱛᱟᱦᱮᱱᱟ ᱟᱨᱦᱚᱸ ᱯᱩᱛᱩᱞ ᱨᱮᱧ ᱫᱚᱱᱮᱫ ᱛᱟᱦᱮᱱᱟ ᱠᱩᱢᱤᱨ ᱨᱮᱧ ᱫᱮᱡᱚᱜ ᱠᱟᱱ ᱛᱟᱦᱮᱱᱟ ᱴᱤᱠᱤᱴ ᱠᱚᱧ ᱠᱟᱴᱟᱣᱮᱫ ᱛᱟᱦᱮᱱᱟ ᱪᱟᱣᱢᱤᱱ ᱠᱚᱞᱮ ᱡᱚᱢᱟ ᱚᱱᱟ ᱢᱮᱞᱟ ᱨᱮ ᱟᱨᱤᱧ ᱟᱫᱚᱜ ᱠᱟᱱ ᱛᱟᱦᱮᱱᱟ ᱢᱮᱞᱟ ᱨᱮ